ᱡᱷᱟᱲᱠᱷᱚᱸᱰ ᱯᱚᱱᱚᱛ ᱨᱮᱭᱟᱜ ᱠᱷᱮᱞᱚᱸᱰ ᱠᱚ ᱛᱩᱧ

ᱛᱤᱨᱚᱱᱫᱟᱡᱤ ᱨᱮ ᱟᱫᱤᱵᱟᱥᱤ ᱠᱚᱫᱚ ᱥᱟᱠᱨᱟᱛ ᱟᱠᱟᱱ ᱥᱤᱧ ᱥᱟᱠᱨᱟᱛ ᱦᱚᱲᱦᱚᱸ ᱠᱟᱭᱨᱟ ᱠᱚ ᱵᱤᱫ ᱠᱟᱛᱮᱫ ᱵᱮᱡᱷᱟ ᱠᱚ ᱛᱩᱧ ᱚᱱᱟ ᱵᱮᱡᱷᱟ ᱛᱩᱧᱦᱚᱸ ᱢᱤᱫ ᱠᱷᱮᱞᱳᱰ ᱥᱮ ᱟᱫᱤᱵᱟᱥᱤ ᱠᱚᱣᱟᱜ ᱫᱚ ᱥᱟᱢᱟᱡᱤᱠ

ᱫᱩᱲᱩᱵ ᱨᱮᱭᱟᱜ ᱱᱟᱯᱟᱭ ᱵᱮᱵᱚᱥᱛᱷᱟᱭ ᱵᱮᱱᱟᱣᱮᱫᱟ

ᱡᱟᱦᱟᱸ ᱵᱚᱱ ᱛᱤᱨᱚᱱᱫᱟᱡᱤ ᱱᱚᱣᱟᱠᱚ ᱟᱹᱰᱤ ᱱᱟᱯᱟᱭᱼᱱᱟᱯᱟᱭ ᱠᱷᱮᱹᱞᱮ ᱥᱟᱯᱲᱟᱣᱮᱫᱟ

ᱡᱚᱭᱯᱟᱞ ᱥᱤᱝ ᱢᱩᱱᱰᱟ ᱤᱱᱟᱹ ᱯᱚᱨᱮ ᱱᱤᱛᱚᱜ ᱠᱨᱤᱠᱮᱴ ᱨᱤᱱᱤᱡ ᱛᱟᱦᱮᱸ ᱠᱟᱱᱟᱭ ᱢᱚᱦᱮᱱᱫᱨᱚ ᱥᱤᱝ ᱫᱷᱳᱱᱤ ᱚᱱᱠᱟᱜᱮ ᱛᱤᱨᱚᱱᱫᱟᱡᱤ ᱨᱮᱱ ᱟᱭᱢᱟ ᱜᱮᱠᱚ ᱠᱷᱮᱹᱞᱠᱚ ᱟᱨ ᱱᱟᱯᱟᱭᱼᱱᱟᱯᱟᱭ ᱠᱷᱮᱹᱞᱠᱚ ᱨᱮᱭᱟᱜ ᱵᱮᱵᱚᱥᱛᱷᱟ ᱦᱚᱸᱭ ᱫᱚᱦᱚᱭᱮᱫᱼᱟ ᱟᱨ ᱱᱚᱣᱟ ᱠᱚᱨᱮ ᱢᱮᱱᱟᱜᱼᱟ ᱡᱟᱢᱥᱮᱫᱽᱯᱩᱨ ᱨᱮ ᱢᱮᱱᱟᱜᱼᱟ ᱨᱟᱸᱪᱤᱨᱮ ᱢᱮᱱᱟᱜᱼᱟ